ᱱᱚᱜᱼᱚᱸᱭ ᱟᱞᱮ ᱟᱛᱳ ᱨᱮ ᱜᱚᱱᱴᱷᱮ ᱦᱟᱹᱥᱩ ᱟᱭᱢᱟ ᱦᱚᱲᱜᱮ ᱢᱮᱱᱟᱜ ᱛᱟᱠᱚᱣᱟ ᱥᱮ ᱛᱟᱦᱮᱸ ᱠᱟᱱ ᱛᱟᱠᱚᱣᱟ ᱥᱮ ᱟᱞᱮ ᱫᱚ ᱱᱤᱛᱚᱜ ᱫᱚ ᱱᱚᱜᱼᱚᱸᱭ ᱡᱩᱲᱤ ᱯᱩᱴᱤ ᱥᱮ ᱨᱟᱱ ᱰᱟᱠᱛᱟᱨᱟᱜ ᱡᱚᱢ ᱠᱚᱛᱮᱜᱮ ᱱᱤᱛᱚᱜ ᱫᱚ ᱢᱚᱡᱽ ᱵᱟᱲᱟ ᱦᱩᱭ ᱠᱟᱱᱟ ᱥᱮ ᱜᱩᱱᱴᱷᱤ ᱠᱚ ᱦᱟᱹᱥᱩᱭᱮᱫ ᱠᱚ ᱛᱟᱦᱮᱱᱚᱜᱼᱟ ᱦᱟᱲᱟᱢ ᱦᱚᱲ ᱥᱮ ᱜᱤᱫᱽᱨᱟᱹ ᱠᱚᱦᱚᱸ ᱱᱤᱛᱚᱜ ᱫᱚ ᱨᱟᱱ ᱠᱚ ᱡᱚᱢ ᱵᱟᱲᱟ ᱛᱮ ᱢᱚᱡᱽ ᱵᱟᱲᱟᱣ ᱠᱟᱱᱟ ᱠᱚ ᱥᱮ ᱱᱤᱛᱚᱜ ᱫᱚᱠᱚ ᱠᱟᱹᱢᱤ ᱫᱟᱲᱮᱭᱟᱜ ᱠᱟᱱᱟ ᱠᱩᱥᱤ ᱠᱩᱥᱟᱹᱞ ᱛᱮᱠᱚ ᱛᱟᱦᱮᱸ ᱫᱟᱲᱮᱭᱟᱜ ᱠᱟᱱᱟ ᱛᱟᱨᱯᱚᱨᱮ ᱱᱚᱜᱼᱚᱸᱭ ᱱᱤᱛᱚᱜ ᱵᱟᱠᱚ ᱠᱟᱹᱢᱤ ᱫᱟᱲᱮᱭᱟᱜ ᱠᱟᱱ ᱛᱟᱦᱮᱸ ᱦᱚᱲ ᱠᱚᱦᱚᱸ ᱱᱤᱛᱚᱜ ᱫᱚᱠᱚ ᱠᱟᱹᱢᱤ ᱫᱟᱲᱮᱭᱟᱜ ᱠᱟᱱᱟ ᱥᱮ ᱵᱟᱠᱚ ᱛᱟᱲᱟᱢ ᱫᱟᱲᱮᱭᱟᱜ ᱠᱟᱱ ᱛᱟᱦᱮᱱᱚᱜᱼᱟ ᱫᱩᱲᱩᱵ ᱦᱚᱸ ᱵᱟᱠᱚ ᱫᱩᱲᱩᱵ ᱫᱟᱲᱮᱭᱟᱜᱼᱟ ᱜᱩᱱᱴᱷᱮ ᱦᱟᱹᱥᱩ ᱛᱮ ᱱᱤᱛᱚᱜ ᱫᱚ ᱯᱷᱤᱨ ᱢᱚᱡᱽ ᱜᱮᱠᱚ ᱫᱟᱲᱮᱭᱟᱜ ᱠᱟᱱᱟ ᱱᱤᱭᱟᱹ ᱠᱚ ᱡᱟᱛᱮ ᱱᱤᱛᱚᱜ ᱫᱚ ᱨᱟᱹᱥᱠᱟᱹ ᱜᱮᱠᱚ ᱢᱮᱱᱟᱜ ᱠᱚᱣᱟ ᱱᱚᱛᱮᱱ ᱠᱚ ᱦᱚᱲ ᱠᱚᱫᱚ ᱡᱚᱛᱚ ᱦᱚᱲᱜᱮ ᱟᱞᱮ ᱟᱛᱳ ᱨᱮᱱ ᱦᱚᱲ ᱠᱚᱫᱚ ᱜᱩᱱᱴᱷᱤ ᱦᱟᱹᱥᱩ ᱠᱷᱚᱡ ᱫᱚ ᱱᱤᱛᱚᱜ ᱫᱚ ᱢᱚᱡᱽ ᱨᱮᱜᱮ ᱢᱮᱱᱟᱜ ᱠᱚᱣᱟ ᱡᱚᱛᱚ ᱦᱚᱲᱜᱮ